ᱦᱮᱸ ᱦᱮᱞᱳ ᱦᱮᱸ ᱤᱧᱡᱤᱱᱤᱭᱟᱨᱤᱝ ᱜᱚᱝᱠᱮᱢ ᱨᱚᱲ ᱮᱫᱟ ᱚ ᱤᱧ ᱜᱟᱡᱚᱞ ᱠᱷᱚᱱᱟᱜ ᱤᱧ ᱢᱮᱱᱮᱫ ᱠᱟᱱ ᱛᱟᱦᱮᱸᱫ ᱟᱹᱧ ᱛᱚ ᱤᱧ ᱢᱟᱱᱮ ᱢᱚᱬᱮ ᱠᱟᱴᱷᱟ ᱡᱟᱭᱜᱟ ᱪᱟᱭ ᱫᱚᱥ ᱛᱟᱞᱟ ᱵᱤᱞᱰᱤᱝᱤᱧ ᱵᱮᱱᱟᱣᱟᱹᱧ ᱛᱚ ᱱᱟᱥᱮᱭᱟᱜ ᱠᱷᱚᱨᱪᱟᱢ ᱞᱟᱹᱭᱟᱹᱧ ᱠᱷᱟᱱ ᱱᱟᱯᱟᱭ ᱦᱩᱭ ᱠᱚᱜᱼᱟ ᱵᱤᱜᱽ ᱴᱮᱠᱱᱳ ᱢᱟᱱᱮ ᱢᱤᱫᱴᱮᱱ ᱵᱤᱞᱰᱤᱝᱤᱧ ᱵᱮᱱᱟᱣᱟᱹᱧ ᱯᱟᱸᱪ ᱠᱟᱴᱷᱟ ᱨᱮ ᱫᱚᱥ ᱛᱟᱞᱟ ᱪᱷᱟᱭᱟ ᱦᱮᱸ ᱴᱳᱴᱟᱞ ᱠᱷᱚᱨᱚᱪ ᱪᱮᱫ ᱞᱮᱠᱟ ᱯᱟᱲᱟᱜᱼᱟ ᱫᱚᱥ ᱛᱟᱞᱟ ᱥᱚᱞᱳ ᱠᱳᱴᱤ ᱜᱟᱱ ᱦᱟᱝ

ᱫᱚᱥ ᱠᱳᱴᱤ ᱴᱟᱠᱟ ᱞᱟᱜᱟᱣᱤᱧᱟᱹ ᱥᱮ ᱢᱟᱹᱧ ᱵᱩᱡᱷᱟᱹᱣ ᱠᱮᱫ ᱛᱚ ᱱᱚᱣᱟ ᱠᱟᱹᱢᱤ ᱤᱠᱷᱟᱹᱱ ᱟᱹᱰᱤ ᱩᱥᱟᱹᱨᱟ ᱛᱮ ᱠᱳᱢᱯᱞᱤᱴ ᱨᱮᱭᱟᱜ ᱟᱨᱠᱤ ᱢᱮᱱᱫᱟᱹᱧ ᱡᱮᱦᱮᱛᱩ ᱚᱱᱟ ᱫᱚᱥ ᱛᱟᱞᱟ ᱵᱷᱤᱛᱨᱤ ᱨᱮᱜᱮ ᱟᱭᱢᱟ ᱨᱚᱠᱚᱢ ᱥᱚᱯᱤᱝᱢᱚᱞ ᱥᱮ ᱟᱪᱪᱷᱟ ᱟᱭᱢᱟ ᱨᱚᱠᱚᱢ ᱚᱠᱟ ᱫᱚᱠᱟᱱ ᱯᱟᱴ ᱵᱟᱹᱭᱥᱟᱹᱣ ᱨᱮᱭᱟᱜ ᱵᱮᱯᱟᱨ ᱢᱮᱱᱟᱜᱼᱟ

ᱛᱟᱦᱚᱞᱮ

ᱟ

ᱱᱚᱝᱠᱟ ᱥᱚᱨᱟ ᱥᱚᱨᱤ ᱜᱟᱞᱢᱟᱨᱟᱣ ᱞᱮᱠᱷᱟᱱ ᱫᱚ ᱢᱤᱫᱴᱮᱱ ᱡᱩᱫᱟᱹ ᱟᱨᱠᱤ ᱦᱤᱥᱟᱹᱵᱽ ᱴᱤᱥᱟᱹᱵᱽ ᱮᱠᱫᱚᱢ ᱢᱚᱡᱽ ᱠᱞᱤᱭᱟᱨ ᱩᱛᱟᱹᱨᱚᱜᱼᱟ ᱠᱚᱢ ᱛᱮᱫᱚ ᱟᱨ ᱛᱤᱱᱟᱹᱜ ᱠᱞᱤᱭᱟᱨᱚᱜᱼᱟ ᱴᱷᱤᱠ ᱜᱮᱭᱟ ᱴᱷᱤᱠ ᱜᱮᱭᱟ ᱴᱷᱤᱠ ᱜᱮᱭᱟ ᱚ ᱴᱷᱤᱠ ᱜᱮᱭᱟ ᱴᱷᱤᱠ ᱜᱮᱭᱟ